ᱦᱮᱸ ᱦᱮᱞᱳ ᱵᱟᱵᱩ ᱤᱧ ᱞᱩᱠᱲᱤ ᱞᱩᱠᱲᱤᱛᱤᱨ ᱠᱷᱚᱱ ᱤᱧ ᱨᱚᱲ ᱮᱫᱟ ᱚ ᱢᱮᱱᱫᱟᱹᱧ ᱡᱩᱛᱟᱹ ᱪᱟᱹᱴᱠᱤ ᱢᱮᱱᱟᱜᱼᱟ ᱟᱢ ᱴᱷᱮᱱ ᱚᱻ ᱦᱮᱸ ᱚᱱᱟ ᱯᱟᱸᱪ ᱱᱚᱢᱵᱚᱨ ᱟᱨ ᱦᱤᱞ ᱵᱟᱞᱟ ᱢᱮᱱᱟᱜᱼᱟ ᱚᱻ ᱚᱱᱟ ᱴᱟᱴᱟ ᱠᱳᱢᱯᱟᱱᱤ ᱨᱮᱭᱟᱜ ᱦᱮᱸ ᱦᱮᱸ ᱦᱤᱞ ᱵᱟᱞᱟ ᱦᱮᱸ ᱟᱨ ᱤᱭᱟᱹ ᱢᱮᱱᱟᱜᱼᱟᱱ ᱵᱮᱞᱴ ᱢᱮᱱᱟᱜ ᱵᱮᱞᱴ ᱡᱩᱛᱟᱹ ᱢᱮᱱᱟᱜᱼᱟ ᱵᱮᱞᱴ ᱡᱩᱛᱟᱹ ᱦᱮᱸ ᱵᱮᱞᱴ ᱵᱟᱞᱟ ᱚᱻ ᱟᱫᱚ ᱛᱤᱱᱟᱹᱜ ᱫᱟᱢ ᱟᱪᱪᱷᱟ ᱚᱱᱮ ᱵᱮᱞᱴ ᱵᱟᱞᱟ ᱡᱩᱛᱟᱹ ᱦᱮᱸᱵᱟᱝ ᱟᱨ ᱚᱱᱟ ᱦᱤᱞ ᱵᱟᱞᱟ ᱦᱮᱸ ᱚᱻ ᱟᱫᱚ ᱥᱟᱬᱮ ᱛᱤᱱᱥᱚ ᱟᱫᱚ ᱛᱷᱚᱲᱟ ᱵᱟᱝ ᱠᱚᱢᱚᱜᱼᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱛᱤᱱᱥᱚ ᱛᱮᱜᱮ ᱦᱮᱸᱵᱟᱝ ᱟᱫᱚ ᱦᱮᱸ ᱴᱷᱤᱠ ᱜᱮᱭᱟ ᱛᱟᱦᱚᱞᱮᱧ ᱪᱟᱞᱟᱜᱼᱟ ᱱᱟᱦᱟᱜ ᱯᱟᱸᱪ ᱱᱚᱢᱵᱚᱨ ᱦᱮᱸ ᱦᱮᱸ ᱠᱩᱲᱤ ᱦᱚᱲᱟᱜ ᱜᱮ ᱟᱨ ᱨᱚᱝ ᱫᱚ ᱪᱮᱫ ᱨᱚᱝ ᱠᱟᱱᱟ ᱚᱻ ᱟᱨᱟᱜ ᱢᱮᱥᱟᱞ ᱢᱮᱱᱟᱜᱼᱟ ᱥᱮ ᱵᱟᱝ ᱦᱮᱸ ᱦᱮᱸ ᱦᱮᱸ ᱚᱻ ᱴᱷᱤᱠ ᱜᱮᱭᱟ ᱟᱨ ᱞᱟᱛᱟᱨ ᱥᱮᱫ ᱤᱭᱟᱹ ᱜᱮᱭᱟ ᱜᱷᱤᱭᱟ ᱜᱷᱤᱭᱟ ᱠᱟᱞᱟᱨ ᱢᱮᱱᱟᱜᱼᱟ ᱜᱷᱤ ᱠᱟᱞᱟᱨ ᱦᱮᱸ ᱚᱻ ᱦᱮᱸ ᱦᱮᱸ ᱟᱫᱚ ᱚᱱᱟ ᱯᱟᱛᱞᱟᱣᱟᱜ ᱜᱮᱢᱟ ᱤᱧ ᱢᱟᱧ ᱠᱩᱥᱤᱭᱟᱜ ᱚᱻ ᱟᱹᱰᱤ ᱦᱤᱞᱟᱜ ᱫᱚ ᱵᱟᱝ ᱢᱟᱱᱮ ᱛᱷᱚᱲᱟ ᱤᱭᱟᱹ ᱧᱚᱜ ᱟᱸᱜ ᱦᱮᱸᱻ ᱦᱮᱸ ᱚᱻ ᱛᱤᱱ ᱥᱚᱢᱚᱭ ᱤᱧ ᱦᱮᱡ ᱫᱟᱲᱮᱭᱟᱜᱼᱟ ᱱᱤᱛᱚᱜ ᱢᱟ ᱳᱭ ᱦᱟᱱᱛᱮ ᱟᱹᱵᱩᱭ ᱵᱮᱞᱟ ᱥᱮᱫ ᱦᱮᱸ ᱦᱮᱸ ᱦᱮᱸ ᱦᱮᱸ ᱦᱮᱸ ᱦᱮᱸ ᱚᱱᱟ ᱯᱟᱸᱪᱴᱟ ᱞᱟᱦᱟ ᱨᱮᱜᱤᱧ ᱪᱟᱞᱟᱜᱼᱟ ᱚᱱᱠᱟ ᱪᱟᱨᱴᱟ ᱞᱮᱠᱟ ᱥᱟᱲᱮ ᱪᱟᱨᱴᱟ ᱞᱮᱠᱟ ᱦᱮᱸ ᱦᱮᱸ ᱟᱪᱪᱷᱟ ᱴᱷᱤᱠ ᱜᱮᱭᱟ ᱪᱟᱞᱟᱜ ᱠᱟᱹᱱᱟᱹᱧ ᱟᱫᱚ ᱟᱢ ᱢᱟ ᱱᱤᱛ ᱨᱮᱢᱟ ᱵᱟᱢ ᱤᱭᱟᱹ ᱵᱚᱱᱫᱚ ᱦᱟᱛᱟᱲ ᱯᱟᱸᱪ ᱪᱷᱚᱴᱟ ᱦᱮᱸ ᱦᱮᱸ ᱦᱮᱸ ᱟᱪᱪᱷᱟ ᱴᱷᱤᱠ ᱜᱮᱭᱟ ᱢᱟ ᱫᱚᱦᱚᱭᱮᱫᱟᱹᱧ ᱦᱮᱸ ᱦᱮᱸ